ᱚᱲᱟᱜ ᱜᱷᱟᱸᱨᱚᱡᱽ ᱨᱮ ᱟᱵᱚ ᱥᱟᱱᱛᱟᱲᱤᱛᱮ ᱨᱚᱲ ᱱᱤᱡᱮᱨᱟᱜ ᱟᱲᱟᱝᱛᱮ ᱨᱚᱲ ᱥᱮ ᱟᱵᱚ ᱥᱟᱱᱛᱟᱞᱤᱛᱮ ᱨᱚᱲ ᱠᱟᱹᱴᱤᱡᱼᱠᱟᱹᱴᱤᱡ ᱠᱷᱚᱱᱟᱜ ᱜᱮ ᱟᱨ ᱮᱱᱮᱡ ᱥᱮᱨᱮᱧ ᱵᱟᱦᱟᱼᱥᱚᱦᱨᱟᱭ ᱱᱚᱣᱟ ᱛᱟᱞᱟᱛᱮ ᱟᱵᱚᱣᱟᱜ ᱞᱟᱠᱪᱟᱨ ᱩᱨᱩᱢᱮ ᱧᱟᱢᱫᱟ ᱟᱨ ᱵᱚᱸᱜᱟᱼᱵᱩᱨᱩ ᱠᱩᱫᱩᱢ ᱠᱟᱹᱦᱱᱤ ᱱᱚᱣᱟ ᱛᱟᱞᱟᱛᱮ ᱦᱚᱸᱭ ᱟᱵᱚᱣᱟᱜ ᱞᱟᱠᱪᱟᱨ ᱨᱮᱱᱟᱜ ᱩᱯᱨᱩᱢᱮ ᱧᱟᱢᱮᱫᱟ ᱟᱨ ᱱᱤᱛᱳᱜ ᱱᱟᱦᱟᱜ ᱡᱩᱜᱽ ᱨᱮ ᱥᱮ ᱱᱟᱦᱟᱜ ᱱᱤᱛᱳᱜ ᱠᱟᱹᱴᱤᱡᱼᱠᱟᱹᱴᱤᱡ ᱜᱤᱫᱽᱨᱟᱹ ᱠᱚ ᱟᱵᱚᱣᱟᱜ ᱥᱟᱱᱛᱟᱲᱤ ᱯᱟᱹᱨᱥᱤ ᱥᱮ ᱚᱞ ᱪᱤᱠᱤ ᱦᱚᱨᱚᱯ ᱛᱮᱦᱚᱸ ᱠᱚ ᱯᱟᱲᱦᱟᱜ ᱠᱟᱱ ᱡᱟᱞᱟᱛᱮ ᱟᱨᱚ ᱡᱟᱹᱥᱛᱤ ᱠᱟᱭᱛᱮ ᱩᱯᱨᱩᱢᱮ ᱧᱟᱢᱮᱫᱟ ᱟᱨ ᱪᱷᱟᱹᱴᱭᱟᱹᱨ ᱠᱚᱨᱮ ᱥᱮ ᱵᱟᱯᱞᱟ ᱠᱚᱨᱮ ᱟᱨ ᱵᱷᱟᱸᱰᱟᱱ ᱠᱚᱨᱮ ᱦᱚᱸ ᱟᱵᱚᱣᱟᱜ ᱞᱮᱠᱟᱛᱮ ᱡᱚᱛᱚ ᱠᱤᱪᱷᱩ ᱦᱩᱭᱩᱜ ᱠᱟᱱ ᱡᱟᱞᱟᱛᱮ ᱱᱚᱣᱟ ᱩᱯᱨᱩᱢ ᱱᱤᱛ ᱦᱚᱸ ᱢᱮᱱᱟᱜ ᱜᱮᱭᱟ ᱟᱨ ᱱᱚᱝᱠᱟ ᱜᱮ ᱩᱯᱨᱩᱢᱮ ᱧᱟᱢ ᱤᱫᱤᱭᱮᱫᱟ ᱱᱤᱛᱳᱜ ᱫᱷᱟᱹᱵᱤᱡ ᱛᱮ